ᱤᱧᱟᱹᱜ ᱡᱤᱭᱚᱱ ᱨᱮᱫᱚ ᱤᱧᱟᱹᱜ ᱡᱤᱭᱚᱱ ᱨᱮᱫᱚ ᱮᱢᱚᱱ ᱛᱟᱦᱮᱸ ᱠᱟᱱᱟ ᱡᱮ ᱤᱧᱟᱹᱜ ᱡᱤᱭᱚᱱ ᱨᱮᱫᱚ ᱠᱳᱱᱳ ᱤᱥᱢᱟᱨᱴ ᱯᱷᱳᱱ ᱵᱟᱝ ᱛᱟᱦᱮᱸ ᱠᱟᱱᱟ ᱦᱚᱲ ᱠᱚᱣᱟᱜ ᱧᱮᱞ ᱮᱫ ᱠᱟᱱ ᱛᱟᱦᱮᱱᱟ ᱦᱚᱲ ᱠᱚᱣᱟᱜ ᱧᱮᱞ ᱛᱮᱧ ᱟᱦᱨᱟᱜ ᱠᱟᱱ ᱛᱟᱦᱮᱱᱟ ᱤᱥᱢᱟᱨᱴ ᱯᱷᱳᱱ ᱫᱚ ᱪᱮᱫ ᱠᱟᱱᱟ ᱪᱮᱫᱴᱤᱡ ᱡᱤᱱᱤᱥ ᱠᱟᱱᱟ ᱚᱱᱟᱫᱚ ᱛᱚᱠᱷᱚᱱ ᱤᱧᱤᱧ ᱠᱩᱲᱟᱹᱣ ᱠᱮᱫᱟ ᱠᱤᱨᱤᱧ ᱠᱤᱫᱟᱹᱧ ᱛᱚᱠᱷᱚᱱ ᱚᱱᱟ ᱡᱤᱱᱤᱥ ᱪᱟᱞᱟᱣ ᱠᱟᱛᱮ ᱵᱮᱵᱚᱦᱟᱨ ᱠᱟᱛᱮᱜ ᱚᱱᱠᱟᱧ ᱟᱹᱭᱠᱟᱹᱣᱫᱟ ᱤᱧ ᱚᱠᱟ ᱡᱤᱱᱤᱥ ᱪᱟᱞᱟᱣ ᱠᱟᱛᱮ ᱧᱮᱞ ᱦᱩᱭᱩᱜ ᱠᱟᱱ ᱛᱤᱧᱟ ᱚᱱᱟ ᱡᱤᱱᱤᱥ ᱤᱧ ᱚᱲᱟᱜ ᱠᱷᱚᱡ ᱟᱸᱡᱚᱢᱮᱜ ᱠᱟᱱ ᱛᱟᱦᱮᱱᱟ ᱚᱠᱟ ᱡᱤᱱᱤᱥ ᱫᱚᱠᱟᱢ ᱨᱮ ᱪᱟᱞᱟᱣ ᱠᱟᱛᱮ ᱤᱧᱤᱧ ᱠᱟᱹᱢᱤᱭᱮᱜ ᱠᱟᱱ ᱛᱟᱦᱮᱱᱟ ᱚᱱᱟ ᱡᱤᱱᱤᱥ ᱤᱧᱟᱹᱜ ᱚᱲᱟᱜ ᱠᱷᱚᱡ ᱦᱩᱭᱩᱜ ᱠᱟᱱᱟ ᱚᱱᱟ ᱫᱤᱠ ᱛᱮ ᱤᱧ ᱟᱹᱰᱤ ᱢᱚᱡᱽ ᱤᱧ ᱟᱹᱭᱠᱟᱹᱣᱫᱟ ᱚᱱᱟ ᱥᱟᱶᱛᱮ ᱥᱟᱶᱛᱮ ᱚᱠᱟ ᱡᱤᱱᱤᱥ ᱥᱮᱨᱮᱧ ᱡᱮ ᱪᱟᱞᱟᱣ ᱠᱟᱛᱮ ᱢᱟᱰᱣᱟ ᱜᱚᱰᱟ ᱨᱮ ᱥᱮ ᱯᱨᱚᱜᱨᱟᱢ ᱪᱟᱞᱟᱣ ᱠᱟᱛᱮᱧ ᱟᱸᱡᱚᱢᱮᱜ ᱠᱟᱱ ᱛᱟᱦᱮᱱᱟ ᱚᱱᱟ ᱡᱤᱱᱤᱥ ᱤᱧ ᱚᱲᱟᱜ ᱠᱷᱚᱡ ᱢᱳᱵᱟᱭᱤᱞ ᱤᱥᱢᱟᱨᱴ ᱯᱷᱳᱱ ᱢᱳᱵᱟᱭᱤᱞ ᱛᱮᱧ ᱧᱮᱞ ᱮᱫᱟ ᱚᱱᱟ ᱫᱤᱠ ᱛᱮ ᱤᱧ ᱞᱟᱹᱜᱤᱫ ᱫᱚ ᱟᱹᱰᱤ ᱢᱚᱡᱽ ᱜᱮ ᱟᱹᱰᱤ ᱢᱚᱡᱽ ᱜᱮ ᱛᱟᱦᱮᱸ ᱠᱟᱱᱟ ᱟᱨ ᱢᱮᱱᱟᱜᱼᱟ